ᱦᱮᱸ ᱜᱤᱫᱽᱨᱟᱹ ᱢᱟᱛᱚᱭ ᱮᱠᱷᱚᱱᱚ ᱠᱟᱴᱤᱜ ᱜᱮ ᱛᱚ ᱜᱤᱫᱽᱨᱟᱹ ᱢᱟ ᱡᱮ ᱡᱟ ᱠᱟᱴᱤᱜ ᱡᱮᱭᱥᱮ ᱠᱤ ᱩᱱᱤ ᱫᱚ ᱱᱤᱛᱚᱜ ᱫᱚ ᱜᱚᱜᱚ ᱛᱚᱣᱟ ᱪᱷᱟᱲᱟ ᱫᱚ ᱵᱟᱭ ᱡᱚᱢ ᱫᱟᱲᱮᱭᱟᱜᱼᱟ ᱪᱮᱜ ᱜᱮ ᱚᱛᱷᱚᱮᱵᱽ ᱛᱚᱣᱟ ᱜᱮ ᱵᱮᱵᱚᱥᱛᱟᱭ ᱦᱩᱭᱩᱜᱼᱟ ᱮᱵᱟᱨ ᱛᱚᱣᱟ ᱯᱚᱨᱛᱤᱫᱤᱱ ᱠᱤᱨᱤᱧ ᱟᱜᱩ ᱠᱟᱛᱮᱜ ᱧᱩᱣᱟᱭ ᱦᱩᱭᱩᱜ ᱛᱤᱧᱟ ᱛᱟᱨ ᱯᱚᱨᱮ ᱩᱱᱤ ᱴᱟᱭᱤᱢ ᱴᱟᱭᱤᱢ ᱰᱟᱹᱵᱽᱨᱟᱹᱭᱮ ᱦᱩᱭᱩᱜ ᱛᱤᱧᱟ ᱴᱟᱭᱤᱢ ᱴᱟᱭᱤᱢ ᱡᱚᱢᱟᱜ ᱮᱢᱟᱭ ᱦᱩᱭᱩᱜ ᱛᱤᱧᱟ ᱟᱨ ᱚᱱᱟᱜᱮ ᱟᱨ ᱡᱚᱠᱷᱚᱱᱮ ᱨᱟᱜᱟᱭ ᱛᱚᱷᱚᱱ ᱜᱮ ᱵᱩᱡᱽ ᱦᱩᱭᱩᱜ ᱛᱤᱧᱟ ᱡᱮ ᱦᱮᱸ ᱟᱨᱚ ᱨᱩᱣᱟᱹᱭᱮᱫᱮ ᱠᱟᱱᱟ ᱟᱨ ᱨᱩᱣᱟ ᱦᱟᱥᱩ ᱡᱚᱠᱷᱚᱱ ᱧᱟᱢᱮᱭᱟ ᱛᱚᱠᱷᱚᱱ ᱢᱚᱸᱡᱽ ᱜᱮ ᱰᱟᱠᱛᱟᱨ ᱴᱷᱮᱡ ᱤᱧ ᱤᱫᱤᱭ ᱭᱟ ᱚᱱᱟ ᱠᱚᱜᱮ